ᱱᱚᱣᱟ ᱟᱞᱮ ᱡᱷᱟᱲᱠᱷᱚᱸᱰ ᱯᱚᱱᱚᱛ ᱨᱮ ᱥᱮᱪᱮᱫ ᱵᱟᱨᱮᱛᱮ ᱱᱤᱛᱚᱜ ᱵᱚᱨᱛᱚᱢᱟᱱ ᱥᱚᱢᱚᱭ ᱨᱮ ᱟᱹᱰᱤ ᱞᱟᱦᱟᱜ ᱠᱟᱱᱟ ᱡᱮᱢᱚᱱ ᱢᱟᱲᱟᱝ ᱠᱷᱚᱱ ᱫᱚ ᱟᱹᱰᱤ ᱞᱟᱦᱟᱱᱛᱤᱜ ᱤᱫᱤᱜ ᱠᱟᱱᱟ ᱢᱟᱲᱟᱝ ᱫᱚ ᱚᱱᱠᱟ ᱨᱚᱲ ᱥᱟᱶᱛᱮ ᱥᱮᱪᱮᱫ ᱞᱟᱹᱜᱤᱫ ᱢᱟᱥᱴᱟᱨ ᱠᱚ ᱠᱚᱢ ᱠᱚ ᱛᱟᱦᱮᱸ ᱠᱟᱱ ᱠᱷᱟᱹᱛᱤᱨ ᱥᱮᱪᱮᱫ ᱨᱮ ᱚᱱᱠᱟ ᱵᱮᱥ ᱵᱟᱝ ᱦᱩᱭᱩᱜ ᱠᱟᱱ ᱠᱷᱟᱹᱛᱤᱨ ᱟᱨ ᱱᱤᱛᱚᱜ ᱫᱚ ᱚᱱᱟ ᱵᱮᱵᱚᱥᱟᱛᱷᱟ ᱥᱩᱫᱷᱟᱹᱨ ᱟᱠᱟᱱᱟ ᱠᱷᱟᱹᱛᱤᱨ ᱦᱤᱡᱩᱜ ᱥᱮᱱᱚᱜ ᱨᱮᱱᱟᱜ ᱦᱚᱨ ᱵᱮᱵᱚᱥᱛᱷᱟ ᱦᱚᱸ ᱥᱩᱵᱤᱫᱟ ᱧᱟᱢᱮᱱ ᱠᱷᱟᱹᱛᱤᱨ ᱱᱤᱛᱚᱜ ᱫᱚ ᱟᱹᱰᱤ ᱞᱟᱦᱟᱱᱛᱤ ᱤᱫᱤᱜ ᱠᱟᱱᱟ ᱟᱨ ᱥᱤᱠᱷᱱᱟᱹᱛ ᱵᱟᱠ ᱵᱟᱠᱷᱨᱟ ᱛᱮᱦᱚᱸ ᱱᱤᱛᱚᱜ ᱟᱹᱰᱤ ᱥᱩᱵᱤᱫᱟ ᱟᱠᱟᱱᱟ ᱡᱮᱢᱚᱱ ᱠᱤ ᱡᱷᱟᱲᱠᱷᱚᱸᱰ ᱫᱚ ᱟᱹᱰᱤ ᱞᱟᱦᱟ ᱥᱮᱱᱚᱜᱼᱟ ᱢᱮᱱᱛᱮᱫ ᱟᱞᱮᱭᱟᱜ ᱟᱸᱥ ᱛᱟᱦᱮᱱ ᱠᱟᱱᱟ ᱥᱚᱨᱠᱟᱨ ᱥᱮᱱ ᱠᱷᱚᱱ ᱱᱤᱭᱟᱹ ᱟᱨᱫᱟᱥ ᱱᱚᱝᱠᱟᱜᱮ ᱟᱨᱦᱚᱸ ᱞᱟᱦᱟ ᱵᱟᱠᱷᱨᱟ ᱱᱚᱝᱠᱟᱜᱮ ᱞᱟᱦᱟᱱᱛᱤᱜ ᱢᱟ ᱟᱨ ᱡᱷᱟᱲᱠᱷᱚᱸᱰ ᱯᱚᱱᱚᱛ ᱟᱨ ᱦᱚᱸ ᱪᱮᱛᱟᱱ ᱚᱱᱠᱟ ᱞᱮ ᱵᱮ ᱞ ᱚᱣᱟᱭᱤᱡᱽ ᱡᱮᱢᱚᱱ ᱨᱟᱠᱟᱵ ᱤᱫᱤᱜ ᱨᱮᱱᱟᱜ ᱟᱞᱮ ᱦᱚᱞᱮ ᱠᱩᱨᱩᱢᱩᱴᱩᱭᱟ ᱟᱨ ᱪᱮᱛᱟᱱ ᱯᱳᱥᱴ ᱨᱮ ᱨᱟᱠᱟᱵ ᱵᱟᱠᱷᱨᱟ ᱟᱞᱮ ᱦᱚᱸᱞᱮ ᱪᱮᱥᱴᱟᱭᱟ